ᱮᱠ ᱡᱟᱹᱱᱩᱣᱟᱨᱤ ᱫᱚ ᱟᱵᱚ ᱥᱟᱱᱛᱟᱲ ᱥᱚᱢᱟᱡᱽ ᱞᱚ ᱦᱚᱲ ᱠᱚ ᱞᱟᱹᱜᱤᱫ ᱫᱚ ᱢᱮᱱ ᱫᱚ ᱠᱟᱞᱟ ᱫᱤᱱ ᱡᱟᱦᱟᱸ ᱠᱚ ᱞᱟᱹᱭᱟ ᱵᱟᱹᱲᱤᱡ ᱫᱤᱱ ᱢᱮᱱᱛᱮᱵᱚᱱ ᱵᱩᱡᱷᱟᱹᱣᱟ ᱪᱮᱫᱟᱜ ᱥᱮ ᱤᱱᱟᱹ ᱦᱤᱞᱳᱜ ᱫᱚ ᱟᱵᱚ ᱥᱟᱱᱛᱟᱲ ᱟᱹᱫᱤᱵᱟᱹᱥᱤ ᱢᱚᱛᱚᱞᱚᱵ ᱥᱟᱱᱛᱟᱲ ᱟᱵᱚᱨᱮᱱ ᱢᱟᱦᱞᱮ ᱢᱩᱸᱰᱟᱹ ᱥᱟᱱᱛᱟᱲ ᱞᱟᱲᱠᱟ ᱢᱟᱦᱞᱮ ᱱᱩᱠᱩ ᱠᱚ ᱡᱮ ᱠᱷᱟᱨᱥᱚᱶᱟ ᱜᱳᱞᱤ ᱠᱟᱱᱰ ᱦᱩᱭᱮᱱᱟ ᱩᱱ ᱡᱚᱠᱷᱮᱡ ᱫᱚᱥ ᱵᱟᱨᱚ ᱦᱟᱡᱟᱨ ᱥᱮ ᱢᱤᱫ ᱞᱟᱠᱷ ᱜᱟᱱ ᱦᱚᱲ ᱠᱚ ᱜᱚᱡᱽ ᱮᱱᱟ ᱚᱱᱟᱛᱮ ᱟᱵᱚ ᱢᱟᱱᱮ ᱢᱤᱫ ᱤᱭᱟᱹ ᱫᱚ ᱮᱠ ᱡᱟᱹᱱᱩᱣᱟᱨᱤ ᱫᱚ ᱟᱵᱚᱠᱚ ᱞᱟᱹᱜᱤᱫ ᱫᱚ ᱠᱷᱟᱨᱟᱯ ᱫᱤᱱ ᱠᱟᱱᱟ ᱟᱨ ᱪᱷᱟᱵᱵᱤᱥ ᱡᱟᱹᱱᱩᱣᱟᱨᱤ ᱡᱟᱦᱟᱸ ᱵᱚᱱ ᱞᱟᱹᱭᱟ ᱟᱵᱚᱣᱟᱜ ᱡᱮ ᱥᱚᱝᱵᱤᱫᱷᱟᱱ ᱡᱟᱦᱟᱸ ᱦᱤᱞᱳᱜ ᱠᱷᱚᱱ ᱞᱟᱹᱜᱩᱭᱮᱱᱟ ᱪᱷᱟᱵᱤᱥ ᱡᱟᱹᱱᱩᱣᱟᱨᱤ ᱚᱱᱟᱦᱚᱸ ᱢᱤᱫᱴᱟᱱ ᱟᱵᱚᱠᱚ ᱫᱤᱱ ᱫᱚ ᱟᱹᱰᱤ ᱢᱟᱨᱟᱝ ᱫᱤᱱ ᱠᱟᱱᱟ ᱤᱱᱟᱹ ᱯᱚᱨᱮ ᱦᱩᱭᱩᱜ ᱠᱟᱱᱟ ᱟᱹᱵᱤᱱᱟᱜ ᱯᱚᱱᱮᱨᱚ ᱟᱜᱚᱥᱴ ᱡᱟᱦᱟᱸᱵᱚᱱ ᱞᱟᱹᱭᱟ ᱯᱷᱩᱨᱜᱟᱹᱞ ᱵᱷᱟᱨᱚᱛ ᱟᱵᱚ ᱵᱷᱟᱨᱚᱛ ᱫᱤᱥᱚᱢ ᱯᱷᱩᱨᱜᱟᱹᱞ ᱮᱱᱟ ᱚᱱᱟ ᱟᱨ ᱢᱤᱫᱴᱟᱱ ᱦᱩᱭᱩᱜ ᱠᱟᱱᱟ ᱫᱩ ᱚᱠᱴᱚᱵᱚᱨ ᱡᱟᱦᱟᱸ ᱠᱤ ᱢᱟᱦᱟᱛᱢᱟ ᱜᱟᱹᱱᱫᱷᱤᱭᱟᱜ ᱡᱚᱱᱚᱢ ᱫᱤᱱ ᱟᱨ ᱢᱟᱨᱟᱝ ᱫᱤᱱ ᱵᱚᱱ ᱢᱮᱛᱟᱜᱟᱜ ᱠᱟᱱᱟ ᱟᱨ ᱦᱩᱭᱩᱜ ᱠᱟᱱᱟ ᱫᱩ ᱪᱳᱫᱚ ᱱᱚᱵᱷᱮᱢᱵᱚᱨ ᱡᱟᱦᱟᱸ ᱵᱚᱱ ᱢᱮᱛᱟᱣᱟᱜ ᱠᱟᱱᱟ ᱯᱚᱱᱰᱤᱛ ᱡᱚᱦᱚᱨᱞᱟᱞ ᱱᱮᱦᱮᱨᱩᱣᱟᱜ ᱡᱟᱱᱟᱢ ᱢᱟᱦᱟ ᱟᱨ ᱦᱩᱭᱩᱜ ᱠᱟᱱᱟ ᱡᱚᱛᱚ ᱠᱷᱚᱱ ᱢᱟᱨᱟᱝᱼᱢᱟ ᱯᱟᱸᱪ ᱢᱮ ᱟᱵᱚᱠᱚ ᱛᱟᱞᱟᱨᱮ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱫᱤᱱ